ᱥᱟᱺᱜᱤᱧ ᱥᱮ ᱥᱩᱨᱼᱥᱩᱯᱩᱨ ᱨᱮᱱ ᱱᱤᱭᱟᱹ ᱜᱮ ᱠᱷᱮᱞᱳᱰ ᱫᱚ ᱥᱮ ᱯᱷᱩᱴᱵᱚᱞ ᱡᱮᱢᱚᱱ ᱯᱷᱩᱴᱵᱚᱞ ᱯᱷᱩᱴᱵᱚᱞ ᱫᱚ ᱠᱷᱮᱞᱳᱰ ᱨᱮᱫᱚ ᱦᱟᱭᱟᱨ ᱠᱚᱦᱚᱸ ᱠᱚ ᱛᱟᱦᱮᱱ ᱜᱮᱭᱟ ᱪᱮᱫ ᱞᱮᱠᱟ ᱥᱟᱺᱜᱤᱧ ᱴᱚᱴᱷᱟ ᱨᱮᱱ ᱦᱚᱸᱠᱚ ᱛᱟᱦᱮᱱᱟ ᱥᱮ ᱟᱹᱛᱩ ᱴᱚᱴᱷᱟ ᱨᱮᱠᱚ ᱛᱟᱦᱮᱱᱟ ᱥᱮ ᱦᱟᱸᱰᱮ ᱱᱟᱸᱰᱮᱱ ᱠᱚᱨᱮᱱ ᱦᱚᱸᱠᱚ ᱛᱟᱦᱮᱱᱟ ᱦᱟᱭᱟᱨ ᱨᱮ ᱠᱷᱮᱞᱳᱰ ᱨᱮᱫᱚ ᱦᱟᱨ ᱡᱤᱛ ᱫᱚ ᱛᱟᱦᱮᱱ ᱜᱮᱭᱟ ᱡᱟᱛᱮ ᱠᱚᱨᱮ ᱩᱱᱠᱩ ᱡᱟᱦᱟᱸᱭ ᱥᱟᱺᱜᱤᱧ ᱴᱚᱴᱷᱟ ᱨᱮᱱ ᱥᱮ ᱮᱴᱟᱜ ᱴᱚᱴᱷᱟ ᱨᱮᱱ ᱡᱟᱦᱟᱸᱭ ᱠᱷᱮᱞᱳᱰ ᱠᱚᱵᱚᱱ ᱦᱟᱭᱟᱨ ᱠᱟᱜ ᱠᱚ ᱡᱟᱛᱮ ᱠᱚᱨᱮ ᱩᱱᱠᱩᱣᱟᱜ ᱢᱚᱱᱮ ᱟᱞᱚ ᱠᱚᱥᱴᱚᱜ ᱢᱟ ᱥᱮ ᱩᱱᱠᱩ ᱢᱟᱱᱚᱥᱤᱠ ᱪᱟᱯ ᱟᱞᱚᱠᱚ ᱧᱟᱢ ᱢᱟ ᱚᱱᱠᱟᱱ ᱠᱟᱛᱷᱟ ᱟᱞᱚ ᱵᱚᱱ ᱢᱮᱛᱟ ᱠᱚᱢᱟ ᱪᱮᱫᱟᱜ ᱥᱮ ᱠᱷᱮᱞᱳᱰ ᱨᱮᱫᱚ ᱦᱟᱨ ᱡᱤᱛ ᱫᱚ ᱛᱟᱦᱮᱱ ᱜᱮᱭᱟ ᱪᱮᱫ ᱞᱮᱠᱟ ᱫᱷᱚᱨᱮ ᱱᱟᱣ ᱯᱷᱩᱴᱵᱚᱞ ᱠᱷᱮᱞᱚᱰ ᱨᱮᱵᱚ ᱦᱤᱨᱟᱹᱣ ᱮᱱᱟ ᱡᱟᱨᱯᱷᱚᱞᱮ ᱩᱱᱠᱩ ᱟᱹᱰᱤ ᱟᱛᱷᱟᱢ ᱠᱟᱛᱷᱟ ᱵᱚᱱ ᱟᱸᱡᱚᱢᱟᱜ ᱠᱚᱣᱟ ᱡᱟᱨ ᱯᱷᱚᱞᱮ ᱩᱱᱠᱩ ᱢᱟᱱᱚᱥᱤᱠ ᱪᱟᱯ ᱠᱚ ᱧᱟᱢᱟ ᱚᱱᱠᱟ ᱫᱚ ᱟᱞᱚ ᱵᱚᱱ ᱠᱟᱹᱢᱤ ᱢᱟ ᱡᱟᱛᱮ ᱠᱚᱨᱮ ᱩᱱᱠᱩ ᱥᱟᱶ ᱱᱟᱯᱟᱭ ᱵᱮᱵᱚᱦᱟᱨ ᱵᱚᱱ ᱫᱚᱦᱚᱭ ᱢᱟ ᱱᱟᱯᱟᱭ ᱠᱚᱢᱤᱱᱤᱠᱮᱥᱚᱱ ᱵᱚᱱ ᱫᱚᱦᱚᱭ ᱢᱟ ᱡᱟᱨ ᱯᱷᱚᱞᱮ ᱩᱱᱠᱩ ᱟᱵᱚ ᱩᱱᱠᱩ ᱩᱯᱚᱨ ᱵᱷᱟᱹᱜᱤ ᱥᱟᱹᱜᱟᱹᱭ ᱵᱚᱱ ᱫᱚᱦᱚᱭ ᱢᱟ ᱡᱟᱛᱮ ᱠᱚᱨᱮ ᱟᱨᱚ ᱩᱱᱠᱩ ᱯᱚᱨᱮᱨ ᱫᱷᱟᱢ ᱟᱵᱚ ᱩᱱᱠᱩ ᱠᱷᱮᱞᱳᱰ ᱨᱮᱵᱳ ᱦᱚᱦᱚᱣ ᱠᱚᱢᱟ ᱟᱞᱚᱠᱚ ᱵᱟᱝ ᱟᱵᱚᱱ ᱢᱟ ᱟᱵᱚ ᱥᱟᱶ ᱠᱚ ᱪᱟᱞᱟᱜ ᱢᱟ